ᱦᱮᱸ ᱚᱠᱚᱭ ᱚ ᱰᱟᱹᱝᱨᱤ ᱯᱟᱹᱭᱠᱟᱹᱨ ᱚ

ᱢᱮᱨᱚᱢ ᱢᱟ ᱢᱮᱱᱟᱜ ᱠᱚᱛᱤᱧ ᱜᱮᱭᱟ ᱰᱟᱝᱨᱟ ᱦᱚᱸ ᱢᱮᱱᱟᱜ ᱠᱚᱛᱤᱧ ᱜᱮᱭᱟ ᱢᱮᱨᱚᱢ ᱢᱮᱨᱚᱢ ᱫᱚ ᱢᱮᱱᱟᱜ ᱠᱚᱜᱮᱭᱟ ᱠᱷᱟᱹᱥᱤ ᱢᱮᱱᱟᱜ ᱠᱚᱣᱟ ᱯᱟᱹᱴᱷᱤ ᱢᱮᱱᱟᱜ ᱠᱚᱣᱟ ᱵᱩᱲᱦᱤ ᱠᱚ ᱢᱮᱱᱟᱜ ᱠᱚᱣᱟ ᱤᱱᱠᱟᱱ ᱧᱚᱜ ᱠᱩᱲᱤ ᱧᱚᱜ ᱠᱚᱦᱚᱸ ᱢᱮᱱᱟᱜ ᱠᱚᱣᱟ ᱠᱷᱟᱹᱥᱤ ᱢᱮᱱᱟᱜ ᱠᱚᱣᱟ ᱢᱳᱴᱟᱢᱩᱴᱤ ᱚᱱᱠᱟ ᱫᱚᱥᱴᱤ ᱜᱟᱱ ᱚ ᱫᱟᱢ ᱫᱚ ᱮᱱᱛᱮᱫ ᱪᱮᱫ ᱞᱮᱠᱟᱧ ᱥᱟᱵ ᱠᱟᱫᱟ ᱪᱮᱫ ᱠᱟᱛᱮᱧ ᱞᱟᱹᱭᱟᱢᱟ ᱵᱟᱢ ᱧᱮᱞ ᱞᱮᱠᱚ ᱠᱷᱟᱱ ᱫᱚ ᱧᱮᱞ ᱠᱚᱣᱟᱢ ᱛᱟᱨᱯᱚᱨ ᱛᱚ ᱫᱚᱨᱫᱟᱢ ᱫᱚ ᱦᱩᱭᱩᱜᱼᱟ ᱚ ᱵᱮᱥ ᱞᱟᱹᱴᱩ ᱜᱮᱭᱟ ᱠᱚ ᱜᱩᱱᱴᱷᱤ ᱪᱮᱛᱟᱱ ᱠᱚ ᱦᱟᱨᱟ ᱵᱟᱲᱟᱣ ᱠᱟᱱᱟ ᱠᱤᱡᱤ ᱛᱮᱫᱚ ᱵᱟᱝ ᱜᱩᱱᱴᱷᱤ ᱠᱷᱚᱱ ᱪᱮᱛᱟᱱ ᱫᱚᱠᱚ ᱦᱟᱨᱟ ᱟᱠᱟᱱᱟ ᱛᱷᱚᱲᱟ ᱪᱮᱛᱟᱱ ᱧᱚᱜ ᱦᱚᱸᱠᱚ ᱦᱟᱨᱟ ᱟᱠᱟᱱᱟ ᱦᱮᱸ ᱚᱱᱟ ᱫᱚ ᱟᱢᱜᱮ ᱵᱷᱟᱹᱜᱤᱛᱮ ᱯᱟᱹᱭᱠᱟᱹᱨ ᱠᱟᱱᱟᱢ ᱟᱢ ᱜᱮ ᱵᱷᱟᱹᱜᱤᱛᱮᱢ ᱞᱟᱹᱭ ᱫᱟᱲᱮᱭᱟᱜᱼᱟ ᱟᱫᱚ ᱛᱤᱥ ᱠᱚᱛᱮᱢ ᱦᱤᱡᱩᱜᱼᱟ ᱛᱤ ᱨᱮ

ᱚ ᱜᱟᱯᱟ ᱛᱟᱣ ᱨᱮᱦᱚᱸ ᱛᱤᱱ ᱡᱚᱠᱷᱚᱱ ᱛᱚᱵᱮ ᱠᱷᱟᱱᱤᱧ ᱛᱟᱦᱮᱱᱟ ᱛᱟᱨ ᱵᱟᱠᱷᱟᱱ ᱫᱚ ᱵᱟᱹᱧ ᱛᱟᱦᱮᱸ ᱞᱮᱱᱟ ᱟᱪᱪᱷᱟ ᱥᱟᱛᱴᱟ ᱥᱚᱠᱟᱞ ᱥᱟᱛᱴᱟ ᱥᱮ ᱥᱚᱱᱫᱷᱟ ᱥᱟᱛᱴᱟ ᱚ ᱟᱪᱪᱷᱟ ᱴᱷᱤᱠ ᱜᱮᱭᱟ ᱟᱪᱪᱷᱟ ᱦᱮᱸ ᱴᱷᱤᱠ ᱜᱮᱭᱟ